ᱦᱮᱸ ᱤᱧ ᱫᱚ ᱚᱱᱤᱱᱫᱤᱛᱟ ᱛᱚ ᱤᱧ ᱫᱚ ᱚᱲᱟᱜ ᱫᱚᱛᱤᱧ ᱵᱳᱞᱯᱩᱨ ᱨᱮ ᱛ ᱟᱞᱮ ᱫᱚ ᱯᱮ ᱵᱚᱭᱦᱟᱜ ᱟᱞᱮ ᱯᱮᱭᱟᱜᱮ ᱠᱩᱲᱤ ᱠᱟᱱᱟᱞᱮ ᱟᱨ ᱚᱲᱟᱜ ᱨᱮᱫᱚ ᱯᱮ ᱵᱚᱭᱦᱟ ᱟᱨ ᱜᱚᱼᱵᱟᱵᱟ ᱟᱞᱮ ᱜᱮ ᱢᱚᱬᱮ ᱦᱚᱲ ᱢᱮᱱᱟᱜ ᱞᱮᱭᱟ ᱛᱚ ᱤᱧ ᱠᱟᱹᱴᱤᱡ ᱤᱡ ᱵᱩᱱᱤ ᱫᱚ ᱠᱟᱹᱴᱤᱡ ᱨᱮ ᱟᱨᱠᱤ ᱠᱟᱹᱴᱤᱡ ᱫᱚ ᱠᱟᱹᱴᱤᱡ ᱥᱚᱢᱚᱭ ᱫᱚ ᱵᱚᱞᱮ ᱢᱚᱡᱽ ᱜᱮ ᱛᱟᱦᱮᱸ ᱞᱮᱱᱟ ᱛᱚ ᱦᱚᱜᱼᱚᱭ ᱱᱮᱛᱟᱨ ᱯᱟᱲᱦᱟᱣ ᱯᱟᱲᱦᱟᱣ ᱛᱮ ᱡᱚᱠᱷᱚᱱ ᱴᱩᱭᱮᱞᱵᱽ ᱨᱮ ᱯᱟᱲᱦᱟᱜ ᱠᱟᱱ ᱛᱟᱦᱮᱱᱟ ᱛᱚᱠᱷᱚᱱ ᱢᱤᱫ ᱫᱤᱱ ᱦᱤᱞᱳᱜ ᱦᱟᱱᱮ ᱥᱟᱭᱠᱮᱞ ᱛᱮᱭ ᱦᱤᱡᱩᱜ ᱠᱟᱱ ᱛᱟᱦᱮᱱ ᱴᱤᱭᱩᱥᱚᱱ ᱠᱷᱚᱡ ᱛᱚ ᱩᱱᱤ ᱫᱚ ᱨᱟᱥᱛᱟ ᱨᱮᱜᱮ ᱟᱨᱠᱤ ᱥᱟᱭᱠᱮᱞ ᱠᱷᱚᱡ ᱮ ᱧᱩᱨᱩ ᱞᱮᱱᱟ ᱛᱚ ᱩᱱ ᱠᱷᱚᱱᱜᱮ ᱩᱱᱤ ᱫᱚ ᱨᱩᱣᱟᱹ ᱧᱟᱢ ᱠᱮᱫᱮᱭᱟ ᱢᱤᱫ ᱥᱟᱜ ᱮ ᱚᱵᱚᱥ ᱞᱮᱱᱟ ᱟᱨᱠᱤ ᱢᱤᱫᱴᱤᱡ ᱛᱤ ᱢᱤᱫᱴᱤᱡ ᱡᱟᱸᱜᱟ ᱫᱚ ᱯᱩᱨᱟᱹᱜᱮ ᱚᱵᱚᱥ ᱩᱛᱟᱹᱨ ᱞᱮᱱ ᱛᱟᱭᱟ ᱛᱚ ᱩᱱᱤ ᱤᱭᱟᱹᱛᱮ ᱟᱞᱮ ᱫᱚ ᱟᱹᱰᱤ ᱠᱚᱥᱴᱚ ᱛᱮᱜᱮ ᱫᱤᱱ ᱫᱚ ᱪᱟᱞᱟᱜ ᱠᱟᱱ ᱛᱟᱦᱮᱸᱜᱼᱟ ᱢᱟᱱᱮ ᱥᱟᱨᱟᱫᱤᱱ ᱠᱷᱟᱹᱞᱤ ᱦᱚᱥᱯᱤᱴᱟᱞ ᱟᱨ ᱦᱚᱥᱯᱤᱴᱟᱞ ᱵᱟᱵᱟ ᱦᱚᱸ ᱟᱹᱰᱤ ᱪᱤᱱᱛᱟᱹ ᱡᱚᱛᱚ ᱦᱚᱲ ᱜᱮᱠᱚ ᱢᱟᱱᱮ ᱪᱤᱱᱛᱟ ᱨᱮᱜᱮ ᱞᱮ ᱛᱟᱦᱮᱱ ᱠᱟᱱ ᱛᱟᱦᱮᱸᱜᱼᱟ ᱦᱚᱴᱟᱛ ᱠᱚᱨᱮ ᱢᱤᱫ ᱦᱚᱲ ᱱᱚᱝᱠᱟᱭ ᱨᱩᱣᱟᱹᱜ ᱟᱭ ᱱᱚᱜᱼᱚᱭ ᱱᱮᱛᱟᱨ ᱫᱚ ᱡᱮᱢᱚᱱ ᱩᱱᱤ ᱫᱚ ᱢᱮᱫ ᱛᱮᱦᱚᱸ ᱵᱟᱭ ᱧᱮᱞ ᱧᱟᱢᱟ ᱠᱷᱟᱹᱞᱤ ᱨᱚᱲ ᱵᱟᱲᱟᱭᱟ ᱵᱚᱞᱮ ᱤᱱᱟᱹᱜᱮ ᱟᱨ ᱞᱟᱹᱴᱩ ᱫᱤᱫᱤ ᱦᱚᱸ ᱩᱱᱤ ᱦᱚᱸ ᱱᱮᱛᱟᱨ ᱫᱚᱞᱮ ᱵᱟᱯᱞᱟ ᱠᱮᱫᱮᱭᱟ ᱟᱫᱚ ᱚᱱᱮ ᱚᱱᱠᱟ ᱟᱞᱮ ᱫᱚ ᱟᱨᱠᱤ ᱟᱹᱰᱤ ᱫᱩᱠ ᱨᱮᱜᱮ ᱫᱤᱱ ᱫᱚ ᱢᱟᱱᱮ ᱛᱟᱵᱚᱜ ᱠᱟᱱᱟ ᱟᱨᱠᱤ ᱪᱮᱫᱟᱜ ᱥᱮ ᱚᱲᱟᱜ ᱨᱮ ᱡᱩᱫᱤ ᱢᱤᱫ ᱦᱚᱲ ᱨᱩᱣᱟᱹᱜ ᱦᱚᱲᱮ ᱛᱟᱦᱮᱱ ᱠᱷᱟᱱ ᱫᱚ ᱟᱫᱚ ᱢᱚᱡᱽ ᱛᱮᱫᱚ ᱵᱟᱝ ᱤᱭᱟᱹᱜ ᱟᱛᱚ ᱢᱤᱫᱴᱮᱡ ᱴᱮᱱᱥᱮᱱ ᱟᱨᱠᱤ ᱛᱟᱦᱮᱱᱟ ᱡᱚᱛᱚ ᱦᱚᱲᱜᱮ ᱵᱚᱞᱮ ᱟᱨᱠᱤ ᱴᱮᱱᱥᱮᱱ ᱨᱮᱜᱮ ᱢᱮᱱᱟᱜ ᱞᱮᱭᱟ ᱟᱨ ᱵᱟᱵᱟ ᱦᱚᱸ ᱱᱚᱛᱮ ᱥᱩᱜᱟᱨ ᱢᱮᱱᱟᱜ ᱛᱟᱭᱟ ᱯᱮᱥᱟᱨ ᱦᱚᱸ ᱢᱮᱱᱟᱜ ᱛᱟᱭᱟ ᱰᱮᱞᱤᱜᱮ ᱩᱱᱤ ᱫᱚ ᱨᱟᱱᱮ ᱡᱚᱢᱟ ᱛᱚ ᱚᱱᱠᱟ ᱜᱮ ᱟᱨᱠᱤ ᱟᱞᱮᱭᱟᱜ ᱱᱚᱝᱠᱟ ᱜᱮ ᱛᱟᱵ ᱪᱟᱞᱟᱜ ᱠᱟᱱ ᱛᱟᱦᱮᱭᱟ ᱟᱨ ᱟᱞᱮ ᱜᱟᱛᱮ ᱠᱩᱲᱤ ᱠᱚᱡ ᱫᱚ ᱟᱭᱢᱟ ᱦᱚᱲ ᱜᱮᱞᱮ ᱛᱟᱦᱮᱸ ᱞᱮᱱᱟ ᱟᱞᱮ ᱫᱚ ᱢᱤᱫᱴᱤᱡ ᱮᱱᱮᱡ ᱜᱨᱩᱯ ᱛᱟᱦᱮᱸ ᱞᱮᱱ ᱛᱟᱞᱮᱭᱟ ᱟᱨᱠᱤ ᱚᱱᱟ ᱨᱮᱜᱮ ᱞᱮ ᱮᱱᱮᱡᱚᱜ ᱠᱟᱱ ᱛᱟᱦᱮᱱᱟ ᱟᱹᱰᱤ ᱢᱟᱱᱮ ᱟᱹᱰᱤ ᱡᱳᱨ ᱜᱮ ᱠᱷᱟᱹᱞᱤ ᱜᱟᱛᱮ ᱟᱨ ᱜᱟᱛᱮ ᱟᱹᱰᱤ ᱡᱳᱨᱞᱮ ᱜᱟᱛᱮ ᱵᱟᱲᱟᱭ ᱠᱟᱱ ᱛᱟᱦᱮᱱᱟ ᱢᱤᱫ ᱥᱚᱝᱜᱮ ᱛᱮ ᱤᱥᱠᱩᱞ ᱪᱟᱞᱟᱣ ᱥᱟᱭᱠᱮᱞ ᱛᱮ ᱛᱤᱱᱟᱹᱜ ᱨᱟᱹᱥᱠᱟᱹ ᱚᱱᱟ ᱢᱚᱫᱽᱫᱷᱮ ᱨᱮᱫᱚ ᱠᱤᱪᱷᱩ ᱦᱚᱲ ᱫᱚ ᱡᱮᱢᱚᱱ ᱱᱮᱛᱟᱨ ᱫᱚ ᱡᱟᱶᱟᱭ ᱚᱲᱟᱜ ᱨᱮ ᱢᱮᱱᱟᱜ ᱠᱚᱣᱟ ᱛᱚ ᱢᱟᱡᱷᱮ ᱢᱟᱡᱷᱮ ᱧᱟᱯᱟᱢ ᱦᱩᱭᱩᱜ ᱜᱮᱭᱟ ᱟᱫᱚ ᱢᱟᱡᱷᱮ ᱢᱟᱡᱷᱮ ᱧᱟᱯᱟᱢ ᱫᱚ ᱦᱩᱭᱩᱜ ᱜᱮᱭᱟ ᱠᱤᱱᱛᱩ ᱩᱱᱟᱹᱜ ᱡᱟᱦᱟᱸ ᱟᱹᱰᱤ ᱫᱤᱱᱟᱜ ᱡᱟᱦᱟᱸ ᱨᱟᱹᱥᱠᱟᱹ ᱟᱨᱠᱤ ᱢᱤᱫ ᱥᱚᱝᱜᱮ ᱛᱮᱞᱮ ᱜᱟᱛᱮ ᱞᱮᱱᱟ ᱚᱱᱟ ᱫᱚ ᱚᱱᱟ ᱥᱚᱢᱚᱭ ᱫᱚ ᱟᱨᱠᱤ ᱱᱮᱛᱟᱨ ᱫᱚ ᱥᱮᱭ ᱨᱚᱠᱚᱢ ᱫᱚ ᱵᱟᱝ ᱦᱩᱭᱩᱜ ᱠᱟᱱᱟ ᱱᱤᱛᱚᱜ ᱱᱚᱜᱼᱚᱭ ᱞᱮ ᱧᱟᱯᱟᱢ ᱵᱟᱲᱟᱭᱟ ᱢᱟᱡᱷᱮ ᱢᱟᱡᱷᱮ ᱤᱱᱟᱹ ᱜᱮ ᱟᱨᱠᱤ ᱚᱱᱟ ᱢᱟᱡᱷᱮ ᱢᱟᱡᱷᱮ ᱧᱟᱯᱟᱢ ᱨᱮᱠᱤ ᱩᱱᱟᱹᱜ ᱨᱚᱲ ᱫᱚ ᱦᱩᱭᱩᱜᱼᱟ ᱦᱚᱭᱛᱚ ᱦᱩᱭᱩᱜᱼᱟ ᱠᱟᱹᱴᱤᱡ ᱠᱟᱹᱴᱤᱡ ᱩᱱᱟᱹᱜ ᱤᱭᱟᱹ ᱫᱚ ᱵᱟᱝ ᱟᱨᱠᱤ ᱱᱮᱛᱟᱨ ᱫᱚ